ᱤᱧᱨᱮᱱ ᱢᱤᱫᱴᱮᱱ ᱫᱤᱫᱤ ᱟᱨ ᱢᱤᱫᱴᱮᱱ ᱫᱟᱫᱟ ᱢᱮᱱᱟᱜ ᱠᱤᱱᱟᱹ ᱩᱱᱠᱤᱱ ᱫᱚ ᱟᱹᱰᱤ ᱠᱤᱱ ᱵᱷᱟᱹᱜᱮᱭᱟ ᱥᱮ ᱤᱧ ᱟᱹᱰᱤ ᱠᱤᱱ ᱵᱷᱟᱹᱜᱮᱭᱟᱹᱧᱟᱹ ᱫᱩᱞᱟᱹᱲ ᱤᱧᱟᱹ ᱠᱤᱱ ᱟᱞᱮ ᱢᱤᱫ ᱥᱟᱶᱛᱮ ᱤᱛᱩᱱ ᱟᱥᱲᱟ ᱞᱮ ᱪᱟᱞᱟᱜᱼᱟ ᱢᱤᱫ ᱥᱟᱣ ᱛᱮᱜᱮ ᱡᱚᱢ ᱧᱩᱭᱟᱞᱮ ᱥᱮ ᱡᱟᱦᱟᱸ ᱥᱮᱫᱜᱮ ᱫᱟᱲᱟᱱ ᱦᱚᱞᱮ ᱪᱟᱞᱟᱜᱼᱟ ᱩᱱᱠᱤᱱ ᱫᱚ ᱡᱮ ᱞᱟᱹᱴᱩ ᱱᱦᱚᱲ ᱠᱟᱱᱟ ᱠᱤᱱ ᱚᱱᱟ ᱠᱷᱟᱹᱛᱤᱨ ᱛᱮ ᱩᱱᱠᱤᱱᱟᱜ ᱫᱟᱹᱭᱤᱛᱛᱚ ᱠᱚᱨᱛᱚᱵᱽᱵᱚ ᱥᱮ ᱩᱱᱠᱤᱱᱟᱜ ᱫᱷᱚᱨᱡᱳ ᱟᱹᱰᱤ ᱜᱟᱱ ᱜᱮ ᱵᱟᱹᱲᱛᱤᱭᱟ ᱤᱧ ᱡᱟᱦᱟᱱᱟᱜ ᱤᱧ ᱫᱳᱥ ᱵᱷᱩᱞ ᱞᱮᱠᱷᱟᱱ ᱥᱮ ᱚᱞᱚᱜ ᱯᱟᱲᱦᱟᱣ ᱨᱮᱦᱚᱸ ᱡᱟᱦᱟᱸ ᱴᱷᱮᱱ ᱵᱟᱹᱧ ᱜᱟᱱ ᱞᱮᱠᱷᱟᱱ ᱟᱹᱠᱤᱱ ᱠᱤᱱ ᱥᱮᱬᱟ ᱟᱹᱧᱟᱹ ᱥᱮ ᱡᱟᱦᱟᱱᱟᱜ ᱨᱮᱜᱮ ᱠᱤᱱ ᱴᱷᱤᱠ ᱠᱟᱹᱛᱤᱧᱟ ᱚᱱᱟᱠᱚ ᱟᱞᱮ ᱡᱷᱚᱛᱚ ᱦᱚᱲ ᱟᱹᱰᱤ ᱨᱟᱹᱥᱠᱟᱹ ᱛᱮᱞᱮ ᱛᱟᱦᱮᱱᱟ

ᱤᱧᱫᱚ ᱦᱩᱰᱤᱧ ᱦᱚᱲ ᱠᱷᱟᱹᱛᱤᱨ ᱛᱮ ᱤᱧᱟᱹᱜ ᱥᱚᱠᱷ ᱟᱞᱞᱟᱫ ᱫᱩᱞᱟᱹᱲ ᱫᱚ ᱠᱤ ᱵᱤᱥᱤ ᱜᱮᱛᱤᱧᱟ ᱡᱟᱹᱥᱴᱤ ᱧᱚᱜ ᱜᱮᱛᱤᱧᱟ ᱚᱱᱟᱛᱮ ᱡᱟᱦᱟᱱᱟᱜ ᱤᱧ ᱫᱳᱥ ᱞᱮᱠᱷᱟᱱ ᱟᱫᱚ ᱵᱟᱹᱠᱤᱱ ᱫᱟᱞᱤᱧᱟ ᱵᱷᱟᱜᱮ ᱵᱷᱟᱜᱮ ᱛᱮᱜᱮ ᱚᱱᱟᱠᱤᱱ ᱞᱟᱹᱭ ᱵᱩᱡᱷᱟᱹᱣ ᱤᱧᱟᱹ ᱟᱨ ᱤᱧᱫᱚ ᱦᱩᱲᱤᱧ ᱦᱚᱲ ᱠᱷᱟᱹᱛᱤᱨᱛᱮ ᱤᱧᱟᱹᱜ ᱩᱱᱟᱹᱜ ᱫᱷᱳᱨᱡᱳ ᱠᱚ ᱵᱟᱹᱱᱩᱜ ᱛᱤᱧ ᱛᱮ ᱡᱟᱦᱟᱱᱟᱜ ᱨᱮᱜᱮ ᱤᱧ ᱩᱥᱟᱹᱫ ᱵᱟᱲᱟ ᱜᱚᱫᱚᱜᱼᱟ ᱚᱱᱟᱜᱮ ᱤᱧᱟᱹᱜ ᱵᱷᱮᱜᱟᱨ ᱫᱚ ᱩᱱᱠᱤᱱ ᱴᱷᱮᱱ ᱠᱤᱱᱛᱩ ᱟᱹᱠᱤᱱ ᱡᱮᱦᱮᱛᱩ ᱥᱮᱬᱟ ᱦᱚᱲ ᱠᱟᱱᱟᱠᱤᱱ ᱚᱱᱟ ᱠᱚ ᱡᱚᱛᱚ ᱜᱮᱠᱤᱱ ᱵᱩᱡᱷᱟᱣᱤᱧ ᱛᱮ ᱵᱷᱟᱜᱮ ᱠᱟᱛᱮᱫ ᱠᱤᱱ ᱵᱩᱡᱷᱟᱹᱣᱤᱧᱟᱹ ᱟᱨ ᱵᱷᱟᱜᱮ ᱞᱮᱠᱟ ᱛᱮᱜᱮ ᱡᱷᱚᱛᱚ ᱠᱤᱱ ᱞᱟᱹᱭ ᱥᱟᱢᱴᱟᱣ ᱠᱟᱛᱮᱫ ᱠᱟᱛᱤᱧᱟ ᱥᱮ ᱵᱩᱡᱷᱟᱹᱣᱤᱧᱟ ᱠᱤᱱ ᱡᱚᱛᱚ ᱠᱤᱪᱷᱩ ᱠᱤᱱ ᱵᱩᱡᱷᱟᱣᱤᱧᱟ